ᱠᱷᱚᱵᱚᱨ ᱨᱮ ᱧᱮᱞ ᱟᱨ ᱡᱟᱦᱟᱸ ᱜᱮ ᱱᱟᱦᱟᱜ ᱟᱨ ᱵᱟᱥᱛᱚᱵ ᱨᱮ ᱡᱟᱦᱟᱸ ᱡᱟᱦᱟᱱᱟᱜ ᱜᱮ ᱜᱷᱚᱴᱚᱱᱟ ᱜᱷᱚᱴᱟᱣ ᱠᱚᱜᱼᱟ ᱛᱚ ᱚᱱᱟ ᱨᱮᱫᱚ ᱚᱱᱛᱚᱨ ᱫᱚ ᱛᱟᱦᱮᱱ ᱜᱮᱭᱟ ᱟᱨ ᱪᱮᱫᱟᱜ ᱥᱮ ᱤᱧᱟᱹᱜ ᱠᱷᱚᱵᱚᱨ ᱨᱮ ᱡᱟᱦᱟᱱᱟᱜ ᱵᱚᱱ ᱧᱮᱞ ᱠᱟᱜᱼᱟ ᱚᱱᱟ ᱫᱚ ᱠᱟᱹᱴᱤᱡ ᱚᱣᱜᱟᱨ ᱫᱷᱟᱨᱟ ᱦᱚᱸ ᱥᱮ ᱡᱟᱦᱟᱱ ᱡᱤᱱᱤᱥ ᱱᱟᱦᱟᱜ ᱡᱟᱦᱟᱸ ᱞᱮᱠᱟ ᱦᱩᱭ ᱠᱚᱜᱼᱟ ᱚᱱᱟ ᱠᱷᱚᱱᱟᱜ ᱟᱹᱲᱛᱤ ᱵᱟᱹᱲᱛᱤ ᱫᱷᱟᱨᱟ ᱦᱚᱸ ᱠᱚ ᱚᱞ ᱠᱟᱜᱼᱟ ᱠᱚ ᱛᱚ ᱚᱱᱠᱟ ᱦᱚᱸᱵᱚ ᱧᱮᱞ ᱫᱟᱲᱮᱭᱟᱜᱼᱟ ᱟᱨ ᱢᱮᱱᱠᱷᱟᱱ ᱡᱟᱦᱟᱸ ᱡᱩᱫᱤ ᱵᱟᱥᱛᱚᱵ ᱨᱮᱵᱚᱱ ᱧᱮᱞᱟ ᱚᱱᱟ ᱡᱤᱱᱤᱥ ᱵᱟᱭ ᱛᱟᱦᱮᱱᱟ ᱥᱮ ᱡᱟᱦᱟᱱ ᱡᱤᱱᱤᱥ ᱡᱩᱫᱤ ᱠᱚᱢ ᱦᱚᱸ ᱛᱟᱦᱮᱱᱟ ᱟᱨ ᱠᱚᱢ ᱫᱷᱟᱨᱟ ᱠᱚ ᱚᱞ ᱠᱟᱜᱼᱟ ᱢᱮᱱ ᱫᱚ ᱱᱟᱦᱟᱜ ᱡᱩᱫᱤ ᱚᱠᱚᱭ ᱪᱚ ᱟᱹᱰᱤ ᱰᱷᱮᱨ ᱵᱟᱡᱟᱣ ᱠᱟᱱᱟᱭ ᱡᱟᱦᱟᱱᱟᱜ ᱨᱮ ᱛᱚ ᱚᱱᱠᱟ ᱫᱷᱟᱨᱟ ᱫᱚ ᱵᱟᱠᱚ ᱚᱞ ᱟᱠᱟᱫᱼᱟ ᱚᱱᱟ ᱨᱮᱫᱚ ᱢᱮᱱᱠᱷᱟᱱ ᱟᱹᱰᱤ ᱰᱷᱮᱨ ᱜᱮ ᱵᱟᱡᱟᱣ ᱠᱚᱜ ᱟᱭ ᱛᱚ ᱚᱱᱟ ᱡᱤᱱᱤᱥ ᱨᱮᱜᱮ ᱱᱟᱦᱟᱜ ᱡᱟᱦᱟᱸ ᱧᱮᱞᱛᱮ ᱟᱨ ᱡᱟᱦᱟᱸ ᱵᱟᱥᱛᱚᱵ ᱨᱮ ᱦᱩᱭ ᱠᱚᱜᱼᱟ ᱚᱱᱟ ᱡᱤᱱᱤᱥ ᱨᱮᱫᱚ ᱵᱷᱮᱜᱟᱨ ᱫᱚ ᱛᱟᱦᱮᱱ ᱜᱮᱭᱟ ᱛᱚ ᱡᱟᱦᱟᱸ ᱞᱮᱠᱟ ᱡᱩᱫᱤ ᱱᱚᱣᱟ ᱦᱚᱸ ᱦᱩᱭᱩᱜᱼᱟ ᱡᱮ ᱡᱟᱦᱟᱸ ᱞᱮᱠᱟ ᱡᱩᱫᱤ ᱟᱵᱚ ᱥᱚᱢᱟᱡᱽ ᱨᱮᱭᱟᱜ ᱠᱟᱛᱷᱟ ᱡᱩᱫᱤᱢ ᱢᱮᱱᱟ ᱥᱚᱢᱟᱡᱽ ᱨᱮ ᱡᱩᱫᱤ ᱚᱠᱚᱭ ᱪᱚ ᱠᱩᱢᱵᱲᱩ ᱟᱠᱟᱫ ᱟᱭ ᱩᱱᱤ ᱡᱩᱫᱤᱢ ᱫᱳᱥ ᱠᱮᱫᱮᱭᱟ ᱦᱩᱭᱫᱟᱲᱮᱭᱟᱜᱼᱟ ᱩᱱᱤ ᱦᱚᱲᱮ ᱵᱟᱝ ᱠᱟᱱᱟᱭ ᱮᱱᱛᱮ ᱠᱟᱛᱮᱫ ᱦᱚᱸ ᱱᱟᱦᱟᱜ ᱟᱨ ᱩᱱᱤ ᱦᱚᱲᱮᱢ ᱫᱳᱥᱮ ᱠᱟᱱᱟ ᱚᱠᱚᱭ ᱪᱚ ᱱᱟᱦᱟᱜ ᱡᱩᱫᱤ ᱢᱟᱱᱞᱚ ᱚᱱᱠᱟ ᱫᱷᱟᱨᱟᱢ ᱧᱮ ᱠᱮᱫᱮᱭᱟ ᱤᱱᱟᱹᱜ ᱜᱟᱱ ᱜᱮ ᱩᱥᱩᱞᱟᱭ ᱤᱱᱟᱹᱜ ᱜᱟᱱ ᱜᱮ ᱢᱳᱴᱟᱣᱟᱭ ᱟᱨ ᱚᱱᱟ ᱧᱮᱞ ᱠᱟᱛᱮᱫ ᱡᱩᱫᱤᱢ ᱢᱮᱱ ᱠᱮᱫᱼᱟ ᱟᱨ ᱡᱮ ᱵᱟᱝ ᱜᱮ ᱩᱱᱤ ᱫᱚ ᱠᱩᱢᱵᱲᱩ ᱜᱮᱭᱟᱭ ᱛᱚ ᱚᱱᱠᱟ ᱠᱟᱛᱮᱫ ᱦᱚᱸ ᱥᱚᱢᱟᱡᱽ ᱨᱮ ᱡᱟᱦᱟᱱᱟᱜ ᱜᱮ ᱱᱟᱦᱟᱜ ᱚᱱᱠᱟᱱ ᱡᱟᱦᱟᱸ ᱜᱮ ᱱᱟᱦᱟᱜ ᱵᱟᱹᱲᱤᱡ ᱡᱤᱱᱤᱥ ᱚᱱᱟ ᱠᱚᱦᱚᱸ ᱯᱟᱥᱱᱟᱜᱼᱟ ᱛᱚ ᱱᱚᱣᱟ ᱡᱤᱱᱤᱥ ᱠᱚᱦᱚᱸ ᱡᱟᱹᱥᱛᱤ ᱠᱟᱛᱮᱫ ᱫᱷᱮᱭᱟᱱᱟᱜ ᱞᱟᱹᱠᱛᱤ ᱠᱟᱱᱟ ᱟᱨ ᱡᱟᱦᱟᱱᱟᱜ ᱜᱮ ᱮᱬᱮ ᱠᱷᱚᱵᱚᱨ ᱠᱚ ᱟᱨ ᱟᱞᱚᱵᱚ ᱯᱟᱥᱱᱟᱣᱢᱟ ᱡᱟᱹᱥᱛᱤ ᱠᱟᱛᱮᱫ ᱮᱬᱮ ᱠᱷᱚᱵᱚᱨ ᱟᱨ ᱡᱟᱹᱥᱛᱤ ᱠᱷᱚᱱ ᱡᱟᱹᱥᱛᱤ ᱟᱹᱰᱤ ᱪᱟᱬᱮ ᱜᱮ ᱯᱟᱥᱱᱟᱜᱼᱟ ᱚᱠᱟᱨᱮ ᱪᱤᱞᱤ ᱪᱤᱠᱟᱹ ᱟᱠᱟᱱᱟᱭ ᱥᱚᱝᱜᱮ ᱚᱱᱟ ᱠᱟᱛᱷᱟ ᱠᱚᱫᱚ ᱯᱟᱥᱱᱟᱣ ᱜᱚᱫᱚᱜᱼᱟ ᱛᱚ ᱱᱚᱣᱟ ᱠᱚᱦᱚᱸ ᱵᱚ ᱫᱷᱮᱭᱟᱱᱟᱜᱼᱟ